ᱦᱮᱸ ᱤᱧ ᱟᱸᱠᱟᱣ ᱪᱟᱱᱟᱪ ᱨᱮᱧ ᱵᱷᱳᱨᱛᱤ ᱟᱠᱟᱱ ᱛᱟᱦᱮᱱᱟ ᱩᱱ ᱫᱚᱹᱧ ᱛᱟᱦᱮᱸ ᱠᱟᱱᱟ ᱯᱩᱱ ᱪᱟᱱᱟᱪ ᱨᱮ ᱚᱱᱟ ᱪᱟᱱᱟᱪ ᱨᱮ ᱯᱷᱩᱨᱛᱤ ᱛᱟᱭᱚᱢ ᱟᱹᱰᱤ ᱞᱮᱠᱟᱱᱟᱜ ᱜᱮᱧ ᱥᱮᱪᱮᱫ ᱞᱮᱱᱟ ᱪᱮᱫ ᱞᱮᱠᱟ ᱠᱟᱛᱮ ᱠᱚ ᱟᱸᱠᱷᱟᱣᱟ ᱟᱸᱠᱷᱟᱣ ᱨᱮᱭᱟᱜ ᱯᱷᱮᱰᱟᱛ ᱫᱚ ᱪᱮᱫ ᱠᱟᱱᱟ ᱛᱟᱞᱟ ᱢᱟᱞᱟ ᱪᱮᱫ ᱠᱟᱱᱟ ᱪᱮᱫ ᱞᱮᱠᱟ ᱠᱟᱛᱮ ᱮᱛᱚᱦᱚᱵ ᱦᱩᱭᱩᱜᱼᱟ ᱟᱨ ᱪᱮᱫ ᱞᱮᱠᱟ ᱠᱟᱛᱮ ᱢᱩᱪᱟᱹᱫ ᱦᱩᱭᱩᱜᱼᱟ ᱟᱸᱠᱷᱟᱣ ᱨᱮᱭᱟᱜ ᱥᱩᱨᱩ ᱫᱚ ᱪᱮᱫ ᱞᱮᱠᱟ ᱪᱮᱫ ᱞᱮᱠᱟ ᱠᱟᱛᱮ ᱯᱮᱱᱥᱤᱞ ᱥᱟᱵ ᱦᱩᱭᱩᱜᱼᱟ ᱱᱚᱣᱟ ᱠᱚ ᱟᱭᱢᱟ ᱵᱟᱨᱮ ᱛᱮ ᱠᱚ ᱞᱟᱹᱭ ᱞᱮᱫ ᱞᱮᱭᱟ ᱟᱨ ᱟᱹᱰᱤ ᱪᱮᱦᱨᱟ ᱫᱷᱟᱨᱟ ᱵᱮᱥ ᱫᱷᱟᱨᱟ ᱛᱟᱦᱮᱸ ᱠᱟᱱᱟ